ᱠᱟᱹᱢᱤ ᱴᱷᱟᱶᱨᱮ ᱮᱯᱮᱨ ᱦᱮᱰᱮᱡ ᱥᱮ ᱵᱟᱹᱲᱤᱡ ᱦᱟᱞᱚᱛ ᱪᱤᱠᱟ ᱛᱮᱵᱚᱱ ᱧᱮᱞ ᱥᱟᱢᱴᱟᱣᱼᱟ ᱛᱳ ᱟᱵᱚᱣᱟᱜ ᱠᱟᱹᱢᱤ ᱴᱷᱟᱶ ᱨᱮ ᱡᱟᱸᱦᱟᱭ ᱟᱵᱚ ᱠᱟᱹᱢᱤ ᱦᱚᱲ ᱢᱩᱫᱨᱮ ᱡᱮᱢᱚᱱ ᱡᱟᱸᱦᱟ ᱞᱮᱠᱟ ᱵᱚᱱ ᱡᱷᱚᱜᱽᱲᱟ ᱞᱮᱱᱠᱷᱟᱱ ᱛᱳ ᱚᱱᱟ ᱦᱩᱭᱩᱜ ᱜᱮᱭᱟ ᱡᱷᱚᱜᱽᱲᱟᱜ ᱟ ᱥᱮ ᱵᱚᱱ ᱡᱟᱸᱦᱟ ᱞᱮᱠᱟᱜᱼᱟ ᱚᱱᱟ ᱠᱚ ᱵᱟᱱᱟᱦᱚᱲ ᱵᱩᱡᱷᱟᱹᱣ ᱦᱩᱭᱩᱜᱼᱟ ᱠᱟᱛᱷᱟ ᱪᱮᱫ ᱞᱮᱠᱟ ᱡᱷᱚᱜᱽᱲᱟ ᱦᱩᱭᱩᱜ ᱠᱟᱱᱟ ᱨᱚᱲ ᱵᱟᱹᱲᱤᱡ ᱫᱟᱢ ᱚᱱᱟ ᱠᱚ ᱵᱟᱱᱟᱦᱚᱲ ᱵᱩᱡᱷᱟᱹᱣ ᱦᱩᱭᱩᱜᱼᱟ ᱛᱳ ᱚᱱᱟ ᱧᱮᱞ ᱥᱟᱢᱴᱟᱣ ᱦᱩᱭᱩᱜᱼᱟ ᱵᱩᱡᱷᱟᱹᱣ ᱠᱤᱱ ᱜᱮ ᱦᱩᱭᱩᱜᱼᱟ ᱡᱟᱸᱦᱟᱭ ᱠᱤᱱ ᱡᱷᱚᱜᱽᱲᱟᱜ ᱠᱟᱱᱟ ᱱᱚᱝᱠᱟ ᱫᱚ ᱵᱟᱝ ᱠᱟᱱᱟ ᱮᱜ ᱢᱚᱸᱡᱛᱮ ᱛᱮᱵᱚᱱ ᱛᱟᱸᱦᱮᱱᱟ ᱵᱟᱵᱚᱱ ᱡᱷᱚᱜᱽᱲᱟᱜᱼᱟ ᱟᱨ ᱡᱟᱸᱦᱟᱱᱟᱜ ᱟᱵᱚ ᱵᱚᱱ ᱠᱟᱹᱢᱤᱭᱮᱫᱟ ᱚᱱᱟ ᱨᱮᱱᱟᱜ ᱢᱤᱫᱴᱮᱱ ᱴᱟᱨᱜᱮᱴ ᱛᱟᱸᱦᱮᱱᱟ ᱱᱚᱣᱟ ᱴᱟᱨᱜᱮᱴ ᱟᱵᱚ ᱵᱚᱱ ᱯᱩᱨᱚᱱᱟ ᱚᱱᱟ ᱟᱭᱢᱟ ᱥᱚᱢᱚᱭ ᱵᱟᱵᱚᱱ ᱯᱩᱨᱚᱱ ᱫᱟᱲᱮᱭᱟᱜᱼᱟ ᱛᱳ ᱚᱱᱟ ᱯᱩᱨᱚᱱ ᱞᱟᱹᱜᱤᱫ ᱡᱚᱛᱚ ᱦᱚᱲ ᱥᱚᱢᱟᱱ ᱵᱷᱟᱵᱮ ᱠᱟᱹᱢᱤ ᱦᱩᱭᱩᱜ ᱛᱟᱵᱳᱱᱟ ᱡᱮᱢᱚᱱ ᱡᱚᱛᱚᱦᱚᱲ ᱯᱷᱟᱹᱠᱤ ᱵᱟᱵᱚᱱ ᱢᱟᱨᱟᱣᱟ ᱡᱚᱛᱚ ᱦᱚᱲ ᱥᱚᱢᱟᱱ ᱵᱷᱟᱵᱮ ᱢᱤᱫ ᱢᱚᱱᱛᱮ ᱠᱟᱹᱢᱤ ᱦᱩᱭᱩᱜ ᱛᱟᱵᱳᱱᱟ ᱚᱱᱟ ᱴᱟᱨᱜᱮᱴ ᱯᱩᱨᱚᱱ ᱦᱩᱭᱩᱜ ᱛᱟᱵᱳᱱᱟ ᱡᱮᱢᱚᱱ ᱟᱵᱚ ᱡᱟᱸᱦᱟᱴᱟᱜ ᱞᱚᱠᱠᱷᱚ ᱵᱚᱱ ᱫᱚᱦᱚ ᱠᱟᱜᱼᱟ ᱡᱮᱢᱚᱱ ᱥᱟᱠᱥᱮᱥᱯᱷᱩᱞ ᱟᱵᱚ ᱵᱚᱱ ᱠᱚᱢᱯᱤᱞᱤᱴ ᱫᱟᱲᱮᱭᱟᱜᱼᱟ ᱥᱮᱵᱚᱱ ᱯᱩᱨᱟᱹᱣ ᱫᱟᱲᱮᱭᱟᱜᱼᱟ ᱛᱳ ᱟᱵᱚᱣᱟᱜ ᱡᱮᱢᱚᱱ ᱵᱟᱹᱲᱤᱡ ᱦᱟᱞᱚᱛ ᱦᱩᱭ ᱞᱮᱱᱠᱷᱟᱱ ᱛᱚᱠᱷᱚᱱ ᱟᱵᱚ ᱵᱟᱵᱚᱱ ᱦᱩᱫᱤᱥᱟ ᱡᱮ ᱟᱵᱚ ᱫᱟᱨᱟᱭ ᱱᱚᱣᱟ ᱵᱟᱝ ᱦᱩᱭᱩᱜᱼᱟ ᱥᱮ ᱵᱟᱵᱚᱱ ᱦᱩᱭ ᱫᱟᱲᱮᱭᱟᱜᱼᱟ ᱛᱳ ᱚᱱᱟ ᱞᱟᱹᱜᱤᱫ ᱟᱵᱚ ᱵᱚᱱ ᱩᱛᱥᱟᱦᱚᱼᱟ ᱡᱮᱢᱚᱱ ᱱᱚᱣᱟ ᱢᱚᱸᱡᱛᱮ ᱡᱚᱛ ᱦᱚᱲ ᱵᱚᱱ ᱠᱟᱹᱢᱤ ᱫᱟᱲᱮᱭᱟᱜ ᱡᱚᱛᱚᱦᱚᱲ ᱢᱳᱴᱤᱵᱷᱮᱥᱮᱱ ᱮᱢᱟ ᱠᱚ ᱦᱩᱭᱩᱜᱼᱟ ᱡᱮ ᱦᱮᱸ ᱱᱚᱝᱠᱟ ᱫᱚ ᱵᱟᱹᱲᱤᱡ ᱦᱟᱞᱚᱛ ᱫᱚ ᱦᱩᱭᱩᱜ ᱜᱮᱭᱟ ᱢᱮᱱᱠᱷᱟᱱ ᱵᱟᱹᱲᱤᱡ ᱦᱟᱞᱚᱛ ᱦᱩᱭᱩᱜ ᱨᱮᱦᱚᱸ ᱪᱤᱠᱟᱭᱟᱢ ᱟᱨᱚ ᱮᱥᱴᱟᱴᱤᱝ ᱦᱩᱭᱩᱜ ᱛᱟᱵᱳᱱᱟ ᱡᱮᱢᱚᱱ ᱚᱱᱟ ᱵᱟᱹᱲᱤᱡ ᱦᱟᱞᱚᱛ ᱠᱷᱚᱡ ᱟᱨᱚ ᱵᱚᱱ ᱨᱟᱠᱟᱵᱽ ᱫᱟᱲᱮᱭᱟᱜ ᱪᱮᱛᱟᱱ ᱥᱮᱫ ᱱᱚᱣᱟᱜᱮ ᱟᱵᱚ ᱨᱮᱱ ᱠᱟᱹᱢᱤ ᱠᱚ ᱠᱟᱹᱢᱤ ᱠᱚᱠᱚ ᱠᱟᱹᱢᱤ ᱮᱥᱴᱟᱯᱷ ᱠᱚᱴᱷᱮᱱ ᱢᱮᱛᱟ ᱠᱚ ᱦᱩᱭᱩᱜᱼᱟ ᱡᱮ ᱱᱚᱝᱠᱟ ᱫᱚ ᱦᱩᱭᱩᱜ ᱜᱮᱭᱟ ᱛᱳ ᱚᱱᱰᱮ ᱠᱷᱚᱱᱟᱜ ᱨᱟᱠᱟᱵᱽ ᱪᱤᱠᱟ ᱛᱮᱵᱚᱱ ᱨᱟᱠᱟᱵᱽ ᱠᱚᱜᱼᱟ ᱚᱱᱟᱜᱮ ᱩᱱᱠᱩ ᱵᱩᱡᱷᱟᱹᱣ ᱠᱚ ᱦᱩᱭᱩᱜᱼᱟ